ᱦᱮᱸ ᱟᱞᱮ ᱯᱩᱨᱩᱞᱤᱭᱟᱹ ᱦᱚᱱᱚᱛ ᱨᱮᱫᱚ ᱟᱹᱰᱤ ᱢᱟᱱᱮ ᱟᱹᱰᱤᱜᱮ ᱯᱚᱨᱚᱵᱽ ᱠᱚ ᱯᱟᱞᱟᱣᱟ ᱟᱨ ᱟᱹᱰᱤᱜᱟᱱ ᱯᱚᱨᱚᱵᱽ ᱠᱚ ᱢᱟᱱᱟᱣᱟ ᱟᱨ ᱱᱚᱣᱟ ᱤᱭᱟᱹ ᱨᱮᱫᱚ ᱟᱞᱮ ᱟᱹᱛᱩ ᱨᱮᱫᱚ ᱞᱮ ᱢᱟᱱᱟᱣᱟ ᱵᱟᱦᱟ ᱥᱚᱦᱚᱨᱟᱭ ᱵᱟᱦᱟ ᱥᱚᱦᱚᱨᱟᱭ ᱫᱚ ᱟᱹᱰᱤ ᱢᱚᱡᱽ ᱵᱩᱡᱩᱜᱼᱟ ᱢᱟᱱᱮ ᱵᱚᱸᱜᱟᱼᱵᱩᱨᱩ ᱵᱚᱸᱜᱟᱼᱵᱩᱨᱩᱭᱟᱞᱮ ᱛᱟᱨᱯᱚᱨᱞᱮ ᱮᱱᱮᱡ ᱥᱮᱨᱮᱧᱟ ᱟᱨ ᱛᱟᱨᱯᱚᱨᱮ ᱤᱭᱟᱹ ᱱᱚᱸᱰᱮ ᱤᱭᱟᱹᱨᱮ ᱦᱩᱭᱩᱜᱼᱟ ᱢᱤᱫᱴᱤᱡ ᱯᱟᱛᱟ ᱦᱩᱭᱩᱜ ᱛᱟᱞᱮᱭᱟ ᱵᱟᱝ ᱢᱟᱱᱮ ᱯᱟᱝᱠᱷᱟ ᱯᱟᱛᱟ ᱠᱚ ᱢᱮᱛᱟᱜᱼᱟ ᱚᱱᱟ ᱯᱟᱝᱠᱷᱟ ᱯᱟᱛᱟᱨᱮ ᱟᱹᱰᱤᱜᱟᱱ ᱦᱚᱲᱠᱚ ᱦᱩᱭᱩᱜᱼᱟ ᱟᱨ ᱚᱸᱰᱮ ᱦᱚᱸ ᱟᱹᱰᱤ ᱢᱚᱦᱽ ᱜᱮ ᱵᱩᱡᱩᱜᱼᱟ ᱟᱹᱰᱤᱠᱚ ᱮᱱᱮᱡ ᱥᱮᱨᱮᱧᱟ ᱛᱟᱨᱯᱚᱨᱮ ᱤᱭᱟᱹ ᱦᱩᱭᱩᱜᱼᱟ ᱵᱚᱨᱚ ᱯᱟᱛᱟ ᱵᱚᱨᱚ ᱯᱟᱛᱟᱦᱚᱸ ᱟᱹᱰᱤᱜᱟᱱ ᱦᱚᱲᱠᱚ ᱦᱩᱭᱩᱜᱼᱟ ᱵᱚᱨᱚ ᱯᱟᱛᱟ ᱫᱚ ᱵᱟᱹᱭᱥᱟᱹᱠᱷ ᱨᱮ ᱦᱩᱭᱩᱜᱼᱟ ᱟᱨ ᱯᱟᱝᱠᱷᱟ ᱯᱟᱛᱟᱧ ᱢᱮᱱ ᱠᱮᱫᱟ ᱚᱱᱟᱫᱚ ᱪᱟᱹᱛ ᱨᱮ ᱦᱩᱭᱩᱜᱼᱟ ᱪᱟᱹᱛ ᱨᱮᱭᱟᱜ ᱥᱮᱥ ᱨᱮ ᱟᱨ ᱵᱚᱨᱚ ᱯᱟᱛᱟ ᱠᱷᱟᱱᱫᱚ ᱵᱟᱹᱭᱥᱟᱹᱠᱷ ᱨᱮᱱᱟᱜ ᱯᱨᱚᱛᱷᱚᱢ ᱥᱮᱫ ᱚᱱᱮ ᱛᱤᱱ ᱪᱟᱨ ᱤᱱᱠᱟᱹ ᱩᱱ ᱠᱚᱨᱮᱜ ᱦᱩᱭᱩᱜᱼᱟ ᱛᱟᱨᱯᱚᱨᱮ ᱥᱤᱞᱫᱟᱹ ᱯᱟᱛᱟ ᱦᱩᱭᱩᱜᱼᱟ ᱥᱤᱞᱫᱟᱹ ᱯᱟᱛᱟ ᱦᱩᱭᱩᱜᱼᱟ ᱥᱤᱞᱫᱟᱹ ᱯᱟᱛᱟ ᱨᱮᱦᱚᱸ ᱟᱹᱰᱤᱜᱟᱱ ᱦᱚᱲᱠᱚ ᱥᱮᱱᱚᱜᱼᱟ ᱟᱹᱰᱤ ᱚᱸᱰᱮ ᱦᱚᱸᱠᱚ ᱮᱱᱮᱡ ᱥᱮᱨᱮᱧᱟ ᱟᱹᱰᱤ ᱢᱚᱡᱽᱜᱮ ᱵᱩᱡᱟᱹᱜᱼᱟ ᱛᱟᱨᱯᱚᱨᱮ ᱦᱮᱸ ᱯᱟᱛᱟ ᱦᱩᱭᱩᱜ ᱜᱮᱭᱟ ᱪᱷᱟᱛᱟ ᱯᱟᱛᱟ ᱦᱩᱭᱩᱜᱼᱟ ᱪᱟᱠᱩᱨᱛᱟᱹᱲᱤ ᱚᱸᱰᱮ ᱪᱷᱟᱛᱟ ᱦᱩᱭᱩᱜ ᱛᱟᱞᱮᱭᱟ ᱚᱸᱰᱮᱦᱚᱸ ᱟᱹᱰᱤᱜᱮ ᱦᱚᱲ ᱫᱚ ᱡᱟᱹᱥᱛᱤ ᱠᱚ ᱡᱟᱣᱨᱟᱜ ᱟᱠᱚ ᱟᱨ ᱚᱸᱰᱮ ᱦᱚᱸ ᱢᱚᱡᱽ ᱜᱮ ᱵᱩᱡᱩᱜᱼᱟ ᱤᱧᱫᱚ ᱩᱱᱟᱹᱜ ᱜᱟᱱ ᱫᱚ ᱢᱟᱱᱮ ᱡᱚᱛᱚ ᱡᱚᱛᱚ ᱯᱟᱛᱟ ᱨᱮᱫᱚ ᱵᱟᱹᱧ ᱪᱟᱞᱟᱣ ᱟᱠᱟᱱᱟ ᱛᱟᱨᱯᱚᱨᱮ ᱟᱨ ᱯᱟᱛᱟ ᱫᱚ ᱦᱮᱸ ᱚᱱᱟᱜᱮ ᱢᱟᱱᱮ ᱟᱹᱰᱤ ᱢᱟᱨᱟᱝ ᱢᱟᱟᱝ ᱯᱟᱛᱟ ᱠᱟᱱ ᱛᱟᱞᱮᱭᱟ ᱛᱟᱨᱯᱚᱨᱮ ᱤᱧᱫᱚ ᱱᱚᱣᱟ ᱯᱟᱝᱠᱷᱟ ᱯᱟᱛᱟ ᱛᱮᱫᱜᱮ ᱟᱞᱮ ᱯᱟᱥᱮᱨᱮ ᱦᱩᱭᱩᱜ ᱡᱮᱱᱚ ᱚᱸᱰᱮ ᱜᱤᱧ ᱪᱟᱞᱟᱣ ᱟᱠᱟᱱᱟ ᱟᱨ ᱦᱟᱱᱟ ᱠᱚᱫᱚᱧ ᱟᱸᱡᱚᱢ ᱟᱠᱟᱫᱟ ᱮᱴᱟᱜ ᱠᱚᱫᱚ ᱠᱚ ᱪᱟᱞᱟᱣ ᱟᱠᱟᱱᱟ ᱞᱮᱠᱤᱱ ᱤᱧᱫᱚ ᱵᱟᱹᱧ ᱪᱟᱞᱟᱣ ᱠᱟᱱᱟ ᱟᱨ ᱟᱹᱰᱤ ᱢᱟᱱᱮ ᱜᱟᱹᱰᱤ ᱜᱟᱹᱰᱤᱛᱮ ᱦᱚᱲᱠᱚ ᱪᱟᱞᱟᱜᱼᱟ ᱪᱮᱫᱟᱜ ᱥᱮ ᱚᱱᱟᱫᱚ ᱧᱩᱛᱩᱢ ᱠᱚᱨᱟ ᱯᱟᱛᱟ ᱠᱟᱱᱟ ᱮᱭ ᱢᱟᱱᱮ ᱚᱸᱰᱮ ᱡᱚᱛᱚ ᱠᱤᱪᱷᱩᱜᱮ ᱧᱟᱢᱚᱜᱼᱟ ᱧᱟᱢ ᱡᱤᱱᱤᱥ ᱫᱚ ᱞᱩᱜᱽᱲᱤᱡ ᱞᱟᱯᱚ ᱥᱚᱵ ᱠᱤᱪᱷᱩᱜᱮ ᱚᱱᱟ ᱯᱟᱛᱟ ᱠᱚᱨᱮ ᱫᱚ ᱧᱟᱢᱚᱜᱼᱟ ᱟᱨ ᱡᱚᱢᱟᱜ ᱠᱚᱦᱚᱸ ᱛᱟᱨᱯᱚᱨᱮ ᱡᱟ ᱡᱟᱵᱚᱛᱤ ᱡᱟᱦᱟᱸ ᱛᱤᱱᱟᱹᱜ ᱤᱭᱟᱹ